ᱞᱟᱜᱟᱱᱠᱟᱹᱨᱤ ᱯᱮᱦᱟᱨᱚᱠᱛᱚ ᱯᱮ ᱦᱚᱲ ᱠᱚᱫᱚ ᱟᱹᱰᱤ ᱮᱴᱠᱮᱴᱚᱬᱮ ᱨᱮᱠᱚ ᱯᱟᱲᱟᱜ ᱠᱟᱱᱟ ᱪᱮᱫᱟᱜ ᱥᱮ ᱩᱱᱠᱩ ᱢᱟ ᱯᱟᱹᱦᱤᱞ ᱵᱤᱫᱟᱹᱞ ᱠᱷᱚᱱ ᱜᱮ ᱥᱚᱪᱟᱨᱦᱮᱫ ᱨᱮᱭᱟᱜ ᱫᱩᱨᱤᱵᱽ ᱠᱷᱚᱱ ᱥᱟᱱᱟᱢᱟᱜ ᱠᱟᱹᱢᱤ ᱠᱚ ᱯᱟᱨᱚᱢ ᱟᱹᱜᱩ ᱟᱠᱟᱫᱟ ᱱᱟᱦᱟᱜ ᱱᱟᱦᱟᱜ ᱞᱟᱜᱟᱱᱠᱟᱹᱨᱤ ᱪᱮᱫ ᱞᱮᱠᱟᱨᱮᱠᱚ ᱵᱮᱣᱦᱟᱨᱟ ᱚᱱᱟ ᱵᱟᱵᱚᱛ ᱱᱟᱥᱮ ᱦᱚᱸ ᱟᱹᱠᱤᱞ ᱵᱟᱹᱱᱩᱜ ᱛᱟᱠᱚᱣᱟ ᱚᱱᱟᱛᱮ ᱱᱚᱣᱟ ᱞᱟᱜᱟᱱᱠᱟᱹᱨᱤ ᱵᱤᱦᱟᱨ ᱵᱟᱠᱷᱨᱟᱛᱮ ᱩᱱᱠᱩ ᱫᱤᱥ ᱦᱩᱫᱤᱥ ᱮᱢ ᱞᱟᱹᱠᱛᱤᱜ ᱠᱟᱱᱟ ᱞᱟᱹᱭ ᱟᱠᱚ ᱫᱚᱨᱠᱟᱨ ᱠᱟᱱᱟ ᱪᱮᱫ ᱞᱮᱠᱟ ᱨᱮ ᱱᱚᱣᱟ ᱨᱮᱱᱟᱜ ᱵᱮᱣᱦᱟᱨ ᱦᱩᱭᱩᱜᱼᱟ ᱢᱮᱱ ᱢᱮ ᱢᱤᱫ ᱦᱩᱰᱤᱧ ᱜᱤᱫᱽᱨᱟ ᱪᱮᱫ ᱞᱮᱠᱟ ᱠᱟᱛᱮᱜ ᱛᱟᱲᱟᱢ ᱮᱢ ᱥᱮᱬᱟ ᱚᱪᱚᱭᱮᱭᱟ ᱪᱮᱫ ᱞᱮᱠᱟ ᱠᱟᱛᱮᱜ ᱫᱟᱠᱟ ᱡᱚᱢ ᱮᱢ ᱥᱮᱬᱟ ᱚᱪᱚᱭᱮᱭᱟ ᱚᱱᱠᱟ ᱞᱮᱠᱟ ᱜᱮ ᱩᱢᱮᱨᱟᱱ ᱦᱚᱲ ᱠᱚᱦᱚᱸ ᱱᱚᱣᱟ ᱞᱟᱜᱟᱱ ᱠᱟᱹᱨᱤ ᱨᱮᱭᱟᱜ ᱵᱮᱣᱦᱟᱨ ᱵᱟᱵᱚᱛ ᱜᱟᱞᱚᱪ ᱟᱠᱚ ᱦᱩᱭᱩᱜᱼᱟ ᱛᱚᱵᱮ ᱟᱹᱱᱤᱜᱼᱜᱮ ᱱᱚᱣᱟ ᱞᱟᱜᱟᱱᱠᱟᱹᱨᱤ ᱨᱮᱭᱟᱜ ᱡᱚᱛᱷᱟᱛ ᱠᱟᱹᱢᱤ ᱦᱩᱭ ᱫᱟᱲᱮᱭᱟᱜ ᱟ